ᱦᱮᱞᱳ ᱡᱚᱦᱟᱨᱜᱮ ᱡᱚᱦᱟᱨᱜᱮ ᱡᱚᱦᱟᱨᱜᱮ ᱦᱮᱸ ᱢᱟᱥᱮ

ᱦᱮᱸ ᱟᱪᱪᱷᱟ ᱯᱚᱨᱚᱵᱽᱼᱯᱩᱱᱟᱹᱭᱠᱚ ᱟᱵᱚᱣᱟᱜ ᱵᱟᱝ ᱟᱵᱚᱣᱟᱜ ᱢᱟ ᱯᱚᱨᱚᱵᱽᱼᱯᱩᱱᱟᱹᱭ ᱢᱟ ᱚᱱᱮ ᱵᱟᱦᱟᱼᱥᱚᱦᱚᱨᱟᱭ ᱠᱚᱜᱮ ᱚᱱᱟᱫᱚᱵᱚᱱ ᱢᱟᱱᱟᱣᱟ ᱟᱵᱚᱣᱟᱜ ᱢᱟ ᱮᱦᱚᱵᱫᱚ ᱪᱮᱫ ᱢᱟᱥᱮᱛᱟᱵᱚ ᱥᱮᱬᱟ ᱯᱟᱨᱟᱵᱽ ᱢᱟ ᱥᱚᱦᱚᱨᱟᱭᱜᱮ ᱚᱱᱟᱢᱟ ᱥᱚᱦᱚᱨᱟᱭ ᱵᱚᱸᱜᱟ ᱠᱩᱱᱟᱹᱢᱤ ᱟᱞᱮᱥᱮᱫ ᱫᱚ ᱠᱩᱱᱟᱹᱢᱤ ᱨᱮᱞᱮ ᱢᱟᱱᱟᱣᱟ ᱟᱫᱚ ᱟᱯᱮᱫᱚ ᱪᱮᱫᱞᱮᱠᱟ ᱚᱱᱛᱮᱫᱚ ᱱᱟᱦᱟᱜ ᱦᱚᱭ ᱡᱟᱱᱩᱣᱟᱨᱤ ᱦᱟᱱᱮ ᱯᱩᱥ ᱵᱯᱚᱸᱜᱟᱯᱮ ᱢᱟᱱᱟᱣᱟ ᱟᱯᱮᱫᱚ ᱵᱟᱝ ᱥᱟᱠᱨᱟᱛ ᱟᱪᱪᱷᱟ ᱴᱷᱤᱠ ᱜᱮᱭᱟᱞᱟᱝ ᱜᱚᱞᱯᱷᱚᱭᱟ ᱛᱚᱵᱮ ᱟᱹᱞᱤᱧᱦᱚᱸ ᱩᱱᱟᱹᱜᱫᱚ ᱦᱟᱜ ᱵᱟᱹᱞᱤᱧ ᱵᱟᱲᱟᱭᱟ ᱦᱮᱸᱥᱮ ᱡᱟᱦᱟᱸᱞᱮᱠᱟ ᱟᱵᱚ ᱞᱮᱠᱟᱦᱟᱜ ᱚᱱᱠᱟ ᱦᱮᱸᱥᱮ ᱥᱚᱦᱚᱨᱟᱭ ᱢᱟ ᱚᱱᱛᱮᱦᱟᱜ ᱟᱯᱮᱥᱮᱫ ᱟᱨ ᱟᱞᱮᱥᱮᱫᱟᱜ ᱢᱟ ᱵᱟᱭ ᱢᱤᱫ ᱫᱷᱟᱨᱟᱜᱠᱟᱱ ᱛᱟᱵᱚᱱᱟ ᱵᱟᱦᱟ ᱠᱚᱫᱚ ᱛᱚᱵᱮ ᱵᱟᱦᱟᱫᱚ ᱟᱞᱮᱫᱚ ᱱᱚᱛᱮ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱛᱩᱨᱩᱭ ᱢᱟᱦᱟ ᱤᱱᱠᱟᱹ ᱫᱷᱟᱨᱟᱞᱮ ᱵᱚᱸᱜᱟᱭᱟ ᱟᱯᱮ ᱚᱱᱛᱮᱫᱚ ᱢᱟᱱᱮ ᱵᱟᱨ ᱪᱟᱸᱫᱳ ᱵᱷᱤᱛᱤᱨ ᱨᱮᱜᱮᱛᱚ ᱦᱮᱸᱥᱮ ᱟᱞᱮᱫᱚ ᱤᱱᱟᱹ ᱢᱩᱞᱩᱜ ᱢᱚᱬᱮ ᱛᱩᱨᱩᱭ ᱤᱱᱠᱟᱹ ᱫᱷᱟᱨᱟ ᱟᱨ ᱱᱚᱣᱟ ᱢᱟᱜᱽᱼᱢᱚᱬᱮ ᱠᱚᱫᱚ ᱟᱜᱷᱟᱬ ᱵᱚᱸᱜᱟᱭᱟᱞᱮ ᱟᱯᱮᱫᱚ ᱦᱳᱭ ᱛᱚ ᱚᱱᱟᱠ ᱛᱚᱵᱮ ᱢᱤᱫ ᱫᱷᱟᱨᱟ ᱜᱮᱛᱟᱵᱚᱱᱟ ᱟᱨ ᱢᱟᱜᱽ ᱢᱟᱜᱽᱫᱚ ᱚᱱᱮ ᱢᱟᱜᱽ ᱤᱭᱟᱹ ᱢᱩᱞᱩᱜ ᱠᱟᱛᱮᱫ ᱢᱚᱬᱮᱫᱤᱱᱨᱮ ᱦᱟᱺᱰᱤᱠᱚ ᱤᱥᱤᱱ ᱵᱟᱲᱟ ᱠᱟᱛᱮᱫ ᱥᱚᱦᱚᱨᱟᱭ ᱦᱚᱞᱟᱝ ᱜᱚᱞᱯᱚ ᱠᱮᱫᱟ ᱵᱟᱦᱟᱦᱚᱞᱟᱝ ᱜᱚᱞᱯᱚᱠᱮᱫᱟ ᱟᱨ ᱪᱮᱫ ᱪᱮᱫᱞᱟᱝ ᱞᱟᱹᱭᱟ ᱡᱮ ᱢᱟ ᱜᱚᱢᱦᱟ ᱢᱟ ᱤᱭᱟᱹ ᱥᱟᱱ ᱵᱚᱸᱜᱟ ᱠᱩᱱᱟᱹᱢᱤ ᱦᱳᱭ ᱯᱚᱨᱚᱵᱽᱼᱯᱩᱱᱟᱹᱭᱠᱚ ᱚᱱᱠᱟᱫᱚ ᱢᱮᱱᱟᱜ ᱜᱮᱛᱟᱵᱚᱱᱟ ᱟᱹᱰᱤᱜᱟᱱ ᱜᱮ ᱟᱵᱚᱣᱟᱜ ᱢᱟ ᱵᱟᱨᱚ ᱢᱟᱥᱜᱮ ᱯᱚᱨᱚᱵᱽᱜᱮ ᱛᱟᱵᱚᱱ ᱡᱟᱱᱛᱷᱟᱲᱠᱚ ᱢᱮᱱᱟᱜᱼᱟ ᱛᱟᱵᱚᱱ ᱡᱟᱱᱛᱷᱟᱲ ᱟᱹᱥᱟᱹᱲᱤᱭᱟᱹ ᱮᱨᱚᱜ ᱤᱨᱥᱤᱫᱠᱚ ᱮᱨᱚᱜᱠᱚ ᱱᱮᱣᱚᱭᱠᱚ ᱚᱱᱟᱠᱚ ᱟᱫᱚ ᱚᱱᱟ ᱠᱚᱵᱚᱱ ᱢᱟᱱᱟᱣᱮᱫ ᱜᱮᱭᱟ ᱚᱱᱠᱟᱜᱮ ᱦᱮᱸᱥᱮ ᱚᱱᱟᱠᱚ ᱨᱮᱭᱟᱜᱦᱚᱸ ᱰᱮᱴ ᱢᱮᱱᱟᱜᱼᱟ ᱚᱱᱟ ᱫᱤᱱ ᱠᱚᱨᱮᱵᱚᱱ ᱵᱚᱸᱜᱟ ᱵᱩᱨᱩᱭᱟ ᱟᱫᱚ ᱱᱚᱜᱼᱚᱭ ᱱᱟᱦᱟᱜ ᱡᱟᱱᱛᱟᱲ ᱱᱤᱛᱚᱜᱫᱚ ᱱᱟᱦᱟᱜ ᱥᱮᱴᱮᱨᱚᱜ ᱠᱟᱱᱟ ᱡᱟᱱᱛᱷᱟᱲ ᱦᱟᱜ ᱱᱚᱛᱮᱫᱚ ᱟᱞᱮᱥᱮᱫ ᱫᱚᱞᱮ ᱵᱚᱸᱜᱟᱭᱟ ᱛᱮᱦᱮᱧ ᱜᱟᱯᱟᱦᱟᱜ ᱱᱚᱜᱼᱚᱭ ᱵᱟᱝᱟ ᱵᱟᱰᱟᱭ ᱫᱚᱨᱠᱟᱜ ᱜᱮᱭᱟ ᱟᱵᱚ ᱢᱟ ᱱᱚᱜᱼᱚ ᱱᱚᱝᱠᱟ ᱵᱟᱵᱚᱱ ᱵᱟᱲᱟᱭ ᱠᱷᱟᱱᱜᱮᱛᱚ ᱟᱵᱚᱣᱟᱜ ᱢᱟ ᱵᱟᱵᱚᱱ ᱴᱷᱤᱠᱟᱹ ᱫᱟᱲᱮᱭᱟᱜᱼᱟ ᱥᱮ ᱦᱮᱸ ᱟᱞᱮᱥᱮᱫ ᱫᱚ ᱱᱚᱜᱼᱚ ᱱᱚᱝᱠᱟ ᱫᱷᱟᱨᱟ ᱦᱮᱸ ᱦᱳᱭ ᱢᱟ ᱛᱚᱵᱮ ᱱᱤᱝᱠᱟᱹ ᱫᱷᱟᱨᱟᱜᱮᱞᱟᱝ ᱜᱟᱞᱢᱟᱨᱟᱜᱼᱟ ᱦᱮᱸ ᱥᱮ ᱚᱠᱛᱚᱠᱚᱦᱚᱸ ᱠᱚᱢᱧᱚᱜ ᱜᱮᱭᱟ ᱦᱮᱸ ᱦᱮᱸ ᱦᱮᱸ ᱢᱟ